ᱦᱮᱸ ᱤᱧ ᱯᱷᱩᱴ ᱯᱟᱛᱨᱮ ᱯᱷᱳᱱ ᱠᱤᱫᱟᱹᱧ ᱯᱷᱳᱱ ᱠᱟᱛᱮ ᱩᱱᱤ ᱦᱚᱲᱤᱧ ᱢᱮᱛᱟᱣ ᱫᱮᱭᱟ ᱡᱮ ᱤᱧ ᱡᱟᱦᱟᱧ ᱚᱰᱟᱨ ᱞᱮᱫᱟ ᱚᱱᱟ ᱫᱚ ᱠᱮᱱᱥᱮᱞ ᱠᱟᱜᱢᱮ ᱤᱧ ᱫᱚ ᱮᱴᱟᱜᱟᱜ ᱤᱧ

ᱤᱧᱻ ᱫᱚᱻ ᱪᱟᱴ ᱪᱟᱴᱤᱧ ᱤᱭᱟᱹᱭᱟ ᱟᱨ ᱪᱟᱴᱤᱧ ᱦᱟᱛᱟᱭᱟ ᱟᱨ ᱨᱳᱞᱤᱧ ᱦᱟᱛᱟᱭᱟ ᱟᱨ ᱟᱨ ᱪᱟᱣᱢᱤᱱ ᱪᱟᱣᱢᱤᱱᱤᱧ ᱦᱟᱛᱟᱣ ᱠᱮᱫᱟ ᱠᱤᱱᱛᱩ ᱚᱱᱟ ᱞᱚᱞᱚ ᱛᱟᱦᱮᱱ ᱢᱟ ᱟᱨ ᱦᱮᱸ ᱴᱟᱭᱤᱢ ᱛᱤᱱᱟᱹᱜ

ᱪᱟᱨᱴᱟ ᱴᱟᱭᱤᱢ ᱛᱮ ᱢᱟᱱᱮ ᱥᱮᱴᱮᱨᱚᱜ ᱪᱟᱨᱴᱟᱛᱮ ᱥᱮᱴᱮᱨᱚᱜ ᱢᱟ ᱪᱟᱨᱴᱟ ᱴᱟᱭᱤᱢ ᱛᱮ ᱥᱮᱴᱮᱨᱚᱜ ᱢᱟ ᱟᱠ ᱱᱚᱰᱮ ᱟᱞᱮ ᱥᱟᱦᱮᱵᱰᱤ ᱢᱟᱱᱮ ᱟᱡᱳᱫᱽᱫᱟ ᱠᱟᱪᱷᱮᱨᱮ ᱱᱚᱰᱮ ᱥᱟᱦᱮᱵᱰᱤ ᱡᱟᱭᱜᱟ ᱚᱸᱰᱮ ᱥᱮᱴᱮᱨᱚᱜ ᱢᱮ ᱪᱟᱨᱴᱟᱛᱮ ᱚᱱᱟ ᱠᱷᱟᱵᱟᱨ ᱠᱚ